ᱦᱮᱸ ᱦᱮᱞᱳ ᱦᱮᱸ ᱚᱠᱚᱭᱮᱢ ᱞᱟᱹᱭ ᱮᱫᱟ ᱚᱻ ᱦᱮᱸ ᱪᱮᱫ ᱮᱢ ᱞᱟᱹᱭ ᱮᱫᱟ ᱢᱟ ᱞᱟᱹᱭ ᱢᱮ ᱱᱚᱣᱟ ᱫᱚ ᱟᱡᱳᱫᱤᱭᱟᱹ ᱵᱩᱨᱩ ᱨᱮ ᱞᱟᱜᱟᱣ ᱟᱠᱟᱱᱟ ᱦᱮᱸ ᱦᱮᱸ ᱟᱹᱰᱤ ᱟᱹᱰᱤ ᱥᱟᱹᱨᱤ ᱟᱹᱰᱤ ᱟᱹᱰᱤ ᱥᱟᱨᱦᱟᱣ ᱟᱵᱮᱱ ᱟᱹᱞᱤᱧ ᱯᱟᱦᱴᱟ ᱠᱷᱚᱱᱟᱜ ᱟᱢ ᱢᱮᱱᱛᱤᱧ ᱨᱚᱲ ᱠᱮᱫᱼᱟ ᱮᱸ ᱛᱳ ᱤᱧᱟᱹᱜ ᱧᱩᱛᱩᱢ ᱫᱚ ᱩᱠᱤᱞ ᱢᱩᱨᱢᱩ ᱟᱞᱮ ᱱᱚᱣᱟ ᱟᱡᱳᱫᱤᱭᱟᱹ ᱵᱩᱨᱩ ᱨᱮᱫᱚ ᱪᱟᱥᱼᱟᱵᱟᱫ ᱠᱚᱫᱚ ᱟᱹᱰᱤ ᱞᱮᱠᱟᱱ ᱪᱟᱥ ᱟᱵᱟᱫ ᱜᱮ ᱦᱩᱭᱩᱜᱼᱟ ᱛᱚᱵᱮ ᱦᱩᱲᱩ ᱠᱚᱫᱚ ᱟᱞᱮ ᱟᱡᱳᱫᱤᱭᱟᱹ ᱵᱩᱨᱩ ᱨᱮ ᱱᱟᱢᱮ ᱢᱟᱛᱨᱚ ᱵᱩᱨᱩ ᱛᱚᱵᱮ ᱦᱩᱲᱩ ᱠᱚ ᱵᱟᱨ ᱫᱷᱟᱣᱞᱮ ᱪᱟᱥᱼᱟ ᱢᱤᱫ ᱥᱚᱢᱚᱭ ᱫᱚ ᱱᱚᱜᱼᱚᱭ ᱦᱟᱸᱜ ᱢᱟᱜᱽ ᱵᱚᱸᱜᱟᱞᱮ ᱪᱟᱥᱫᱟ ᱚᱱᱟ ᱫᱚ ᱵᱟᱹᱭᱥᱟᱹᱠᱷ ᱡᱩᱥᱴᱤ ᱵᱚᱸᱜᱟᱞᱮ ᱤᱨᱟ ᱟᱨ ᱟᱵᱟᱨ ᱵᱚᱨᱥᱟ ᱨᱮᱞᱮ ᱨᱚᱦᱚᱭᱟ ᱚᱱᱟ ᱫᱚᱦᱟᱸᱜ ᱴᱷᱤᱠ ᱟᱸᱜᱷᱟᱲ ᱥᱚᱢᱚᱭᱞᱮ ᱤᱨ ᱟᱫᱮᱨᱟ ᱦᱮᱸ ᱟᱨ ᱱᱚᱝᱠᱟᱜᱮ ᱟᱨᱚ ᱵᱤᱵᱷᱤᱱᱱᱚ ᱨᱚᱠᱚᱢᱟᱜ ᱤᱭᱟᱹ ᱢᱮᱱᱟᱜᱼᱟ ᱥᱚᱵᱡᱤ ᱯᱟᱛᱤ ᱠᱚ ᱢᱮᱱᱟᱜᱼᱟ ᱤᱭᱟᱹ ᱨᱟᱵᱟᱝ ᱥᱚᱢᱚᱭ ᱦᱩᱭᱩᱜᱼᱟ ᱮᱭ ᱛᱟᱦᱮᱨ ᱠᱚ ᱵᱤᱞᱟᱹᱛᱤ ᱠᱚ ᱮᱭ ᱢᱟᱞᱦᱟᱱ ᱠᱚ ᱟᱨ ᱜᱚᱨᱚᱢ ᱱᱚᱣᱟ ᱡᱟᱦᱟᱸ ᱫᱚ ᱯᱷᱟᱹᱜᱩᱱ ᱵᱚᱸᱜᱟ ᱥᱚᱢᱚᱭ ᱫᱚ ᱠᱟᱨᱞᱟ ᱠᱚ ᱮᱭ ᱡᱷᱤᱝᱜᱟᱹ ᱮᱭ ᱟᱞᱩ ᱱᱚᱣᱟ ᱠᱚᱞᱮ ᱪᱟᱥᱟ ᱦᱮᱸ ᱢᱟ ᱞᱟᱹᱭ ᱵᱤᱱ ᱦᱮᱸ ᱦᱮᱸ ᱛᱩᱲᱤ ᱠᱚᱦᱚᱸ ᱞᱮ ᱪᱟᱥᱟ ᱦᱮᱸ ᱛᱩᱲᱤ ᱠᱚᱦᱚᱸᱞᱮ ᱪᱟᱥᱟ ᱦᱮᱸ ᱫᱟᱜ ᱠᱚᱨᱮᱱᱟᱜ ᱵᱮᱵᱚᱥᱛᱷᱟ ᱠᱚᱫᱚ ᱠᱳᱱᱳ ᱠᱳᱱᱳ ᱥᱚᱢᱚᱭ ᱟᱵᱚᱦᱟᱣᱟ ᱚᱱᱩᱡᱟᱭᱤ ᱥᱮᱨᱢᱟ ᱫᱟᱜ ᱦᱚᱸ ᱟᱹᱰᱤ ᱫᱟᱭᱟ ᱟᱞᱮᱭᱟᱭ ᱱᱤᱝᱠᱟᱹ ᱠᱟᱛᱮᱫ ᱦᱚᱸ ᱫᱟᱜ ᱠᱚ ᱠᱟᱹᱴᱤᱡ ᱡᱩᱴᱟᱹᱜ ᱛᱟᱞᱮ ᱜᱮᱭᱟ ᱟᱨ ᱵᱟᱝᱠᱷᱟᱱ ᱫᱚ ᱜᱟᱹᱰᱭᱟᱹ ᱠᱚ ᱢᱮᱱᱟᱜᱼᱟ ᱜᱟᱰᱟ ᱠᱚ ᱢᱮᱱᱟᱜᱼᱟ ᱱᱚᱝᱠᱟᱱᱟᱜ ᱠᱚ ᱢᱮᱥᱤᱱ ᱥᱮᱪ ᱵᱮᱵᱚᱥᱛᱷᱟ ᱞᱮᱠᱟ ᱠᱟᱛᱮᱫ ᱞᱮ ᱪᱟᱥ ᱟᱵᱟᱫᱟ ᱦᱮᱸ

ᱦᱮᱸ ᱟᱹᱰᱤ ᱟᱭᱢᱟ ᱟᱭᱢᱟ ᱥᱟᱨᱦᱟᱣ ᱦᱮᱸ